ᱥᱟᱜᱽᱨᱟᱢ ᱥᱚᱨᱮᱱ ᱥᱩᱱᱤᱞ ᱠᱤᱥᱠᱩ ᱟᱠᱟᱥ ᱢᱟᱨᱰᱤ ᱨᱟᱡᱮᱱ ᱴᱩᱰᱩ ᱯᱨᱚᱠᱟᱥ ᱢᱩᱨᱢᱩ ᱱᱟᱜᱮᱥᱥᱚᱨᱤ ᱢᱟᱨᱰᱤ ᱥᱩᱱᱤᱞ ᱢᱟᱦᱟᱱᱛᱚ ᱥᱩᱱᱤᱞ ᱥᱚᱨᱮᱱ ᱥᱚᱨᱮᱱ ᱢᱩᱨᱢᱩ ᱵᱤᱠᱟᱥ ᱢᱟᱨᱰᱤ ᱯᱨᱚᱠᱟᱥ ᱴᱩᱰᱩ ᱢᱚᱦᱮᱱᱫᱨᱚ ᱫᱟᱥ